ᱟᱹᱛᱩ ᱥᱮᱪᱮᱫ ᱵᱚᱱᱫᱮᱡ ᱩᱛᱱᱟᱹᱣ ᱞᱟᱹᱜᱤᱫ ᱥᱚᱨᱠᱟᱨ ᱯᱟᱹᱴᱷᱩᱣᱟᱹ ᱠᱩᱲᱤᱼᱠᱚᱲᱟ ᱠᱚ ᱞᱟᱹᱜᱤᱫ ᱥᱟᱭᱠᱮᱞ ᱵᱮᱜᱽ ᱛᱟᱨᱯᱚᱨ ᱠᱚᱞᱚᱢ ᱠᱷᱟᱛᱟ ᱩᱸ ᱟᱨ ᱠᱚᱱᱱᱟᱥᱨᱤ ᱥᱠᱚᱞᱟᱨᱥᱤᱯ ᱠᱚᱨᱟᱣ ᱟᱠᱟᱫᱟ ᱟᱨ ᱟᱹᱛᱩ ᱴᱚᱴᱷᱟ ᱨᱮ ᱜᱤᱫᱽᱨᱟᱹ ᱤᱛᱩᱱ ᱟᱥᱬᱟ ᱨᱮ ᱵᱟᱠᱚ ᱠᱩᱞ ᱠᱚᱣᱟ ᱚᱱᱟ ᱫᱚ ᱜᱚᱼᱵᱟᱵᱟ ᱚᱠᱚᱭᱨᱮᱱ ᱜᱚᱼᱵᱟᱵᱟ ᱫᱚ ᱵᱟᱭ ᱯᱟᱲᱦᱟᱣ ᱟᱠᱟᱱᱟ ᱚᱠᱚᱭ ᱫᱚ ᱨᱮᱸᱜᱮᱡ ᱡᱟᱞᱟᱛᱮ ᱜᱤᱫᱽᱨᱟᱹ ᱠᱚ ᱠᱟᱹᱢᱤ ᱠᱚ ᱠᱩᱞ ᱠᱟᱠᱚᱣᱟ ᱚᱠᱚᱭ ᱫᱚ ᱢᱤᱥᱛᱨᱤ ᱠᱟᱹᱢᱤ ᱱᱤᱭᱟᱹᱜᱮ